ᱯᱷᱮᱹᱥ ᱚᱣᱟᱥ ᱫᱚ ᱢᱮᱫᱦᱟ ᱨᱮ ᱚᱡᱚᱜ ᱞᱮᱱᱠᱷᱟᱱ ᱠᱤᱪᱷᱩ ᱥᱚᱢᱚᱥᱥᱟ ᱦᱩᱭᱩᱜᱼᱟ ᱡᱮᱢᱚᱱ ᱚᱡᱚᱜ ᱞᱮᱱᱠᱷᱟᱱ ᱯᱷᱮᱹᱥ ᱚᱣᱟᱥ ᱫᱚ ᱵᱨᱚᱱ ᱠᱚ ᱫᱚᱢᱮ ᱠᱚ ᱦᱩᱭᱩᱜᱼᱟ ᱫᱤᱭᱮ ᱛᱟᱨᱯᱚᱨᱮ ᱯᱷᱮᱹᱥ ᱚᱣᱟᱥ ᱚᱡᱚᱜ ᱞᱮᱱᱠᱷᱟᱱ ᱩᱢᱩᱞᱨᱮ ᱛᱟᱦᱮᱸ ᱛᱟᱦᱮᱸ ᱛᱮ ᱚᱡᱚᱜ ᱯᱟᱹᱨᱠᱟᱹᱣ ᱞᱮᱱᱠᱷᱟᱱ ᱥᱤᱛᱩᱝ ᱦᱩᱭ ᱞᱮᱱᱠᱷᱟᱱ ᱥᱤᱛᱩᱝ ᱵᱟᱝ ᱥᱟᱦᱟᱣ ᱜᱟᱱᱚᱜᱼᱟ ᱟᱨ ᱯᱷᱮᱹᱥ ᱚᱣᱟᱥ ᱚᱡᱚᱜ ᱞᱮᱱᱠᱷᱟᱱ ᱫᱚᱢᱮ ᱛᱟᱲᱟᱛᱟᱹᱲᱤ ᱫᱟᱹᱲᱤ ᱠᱚ ᱦᱟᱨᱟᱜᱼᱟ ᱟᱨ ᱱᱚᱣᱟᱜᱮ ᱯᱷᱮᱹᱥ ᱚᱣᱟᱥ ᱫᱤᱠ ᱫᱤᱭᱮ ᱫᱚ ᱱᱚᱣᱟ ᱠᱚᱜᱮ ᱠᱷᱟᱨᱟᱯ ᱜᱮᱭᱟ